ᱤᱧ ᱤᱧᱟᱹᱜ ᱯᱷᱳᱴᱳ ᱥᱳᱥᱟᱞ ᱢᱤᱰᱤᱭᱟ ᱨᱮ ᱯᱳᱥᱴ ᱤᱧ ᱪᱟᱹᱭᱚᱜ ᱜᱮᱭᱟ ᱚᱱᱟᱫᱚ ᱤᱭᱩᱴᱤᱭᱩᱵ ᱨᱮ ᱤᱱᱥᱴᱟᱜᱨᱟᱢ ᱨᱮ ᱯᱷᱮᱥᱵᱩᱠ ᱨᱮ ᱤᱱᱟ ᱠᱚᱜᱤᱧ ᱯᱳᱥᱴ ᱜᱮᱭᱟ ᱪᱮᱫᱟᱜ ᱥᱮ ᱤᱧᱤᱧ ᱪᱟᱹᱭᱚᱜ ᱜᱮᱭᱟ ᱡᱮ ᱤᱧ ᱧᱮᱞᱛᱮ ᱡᱟᱦᱟᱭ ᱠᱩᱲᱤ ᱠᱩ ᱢᱤᱱᱟ ᱠᱩᱣᱟ ᱡᱟᱦᱟᱸᱭ ᱢᱮᱱᱟᱜ ᱠᱚᱣᱟ ᱩᱱᱠᱩ ᱦᱚᱸ ᱤᱧ ᱞᱮᱠᱟᱠᱩ ᱦᱚᱨᱚᱜᱽ ᱵᱟᱸᱫᱮᱭ ᱢᱟ ᱤᱧ ᱫᱚ ᱡᱟᱹᱥᱛᱤ ᱫᱚ ᱥᱟᱱᱛᱟᱞᱤ ᱴᱨᱟᱰᱤᱥᱚᱱᱟᱞ ᱛᱮᱜᱤ ᱢᱮᱱᱟᱜ ᱛᱤᱧᱟᱹ ᱯᱷᱳᱴᱳ ᱠᱩ ᱫᱚ ᱛᱳ ᱱᱮᱛᱟᱨ ᱟᱭᱢᱟ ᱠᱚᱲᱟ ᱥᱮ ᱠᱩᱲᱤ ᱡᱚᱛᱚ ᱦᱚᱲ ᱜᱮᱠᱩ ᱧᱮᱞ ᱧᱟᱢᱚᱜ ᱠᱟᱱᱟ ᱡᱮ ᱚᱭᱮᱥᱴᱨᱟᱱ ᱰᱨᱮᱥ ᱛᱤᱠᱩ ᱰᱨᱮᱥ ᱦᱤᱡᱩᱜ ᱠᱟᱱᱟ ᱡᱟᱦᱟᱱ ᱡᱟᱭᱜᱟ ᱨᱮᱜᱤ ᱥᱮ ᱡᱟᱦᱟᱱ ᱚᱠᱛᱚ ᱜᱤ ᱛᱳ ᱟᱵᱚᱣᱟᱜ ᱡᱟᱦᱟᱸ ᱠᱟᱞᱪᱟᱨ ᱠᱟᱱᱟ ᱡᱟᱦᱟᱸ ᱴᱨᱟᱰᱤᱥᱚᱱᱟᱞ ᱰᱨᱮᱥ ᱠᱟᱱ ᱛᱟᱵᱚᱱᱟ ᱡᱟᱦᱟᱱᱟᱜ ᱜᱤ ᱚᱱᱟᱠᱩᱨᱮ ᱮᱠᱮᱱ ᱚᱭᱮᱥᱴᱨᱟᱱ ᱰᱨᱮᱥ ᱛᱮᱜᱤ ᱠᱩ ᱦᱤᱡᱩᱜ ᱠᱟᱱᱟ ᱡᱟᱦᱟᱸᱨᱮ ᱧᱮᱞ ᱩᱪᱤᱛ ᱡᱮ ᱟᱵᱩ ᱯᱟᱹᱧᱪᱤ ᱥᱟᱹᱲᱤ ᱥᱮ ᱯᱟᱹᱱᱪᱤ ᱯᱟᱲᱦᱟᱴ ᱥᱮ ᱠᱩᱲᱟ ᱜᱤᱫᱽᱨᱟᱹ ᱯᱟᱹᱱᱪᱤ ᱫᱷᱩᱛᱤ ᱤᱱᱟᱹ ᱛᱮᱫᱚ ᱵᱟᱠᱩ ᱵᱟᱸᱫᱤ ᱦᱤᱡᱩᱜ ᱠᱟᱱᱟ ᱛᱳ ᱚᱱᱟᱜᱤᱧ ᱪᱟᱹᱭᱚᱜ ᱠᱟᱱᱟ ᱡᱮ ᱤᱧ ᱧᱮᱞ ᱛᱮ ᱩᱱᱠᱩ ᱦᱚᱸᱠᱩ ᱪᱮᱫ ᱢᱟ ᱤᱧ ᱞᱮᱠᱟᱜᱤ ᱚᱱᱠᱟ ᱡᱟᱦᱟᱸ ᱛᱤᱱᱟᱹᱜ ᱟᱵᱚᱣᱟᱜ ᱯᱚᱨᱚᱵᱽ ᱥᱮ ᱵᱟᱦᱟ ᱥᱚᱦᱚᱨᱟᱭ ᱡᱟᱦᱟᱱ ᱚᱠᱛᱚ ᱜᱮ ᱵᱟᱯᱞᱟ ᱨᱮ ᱡᱚᱛᱚ ᱨᱮᱜᱤ ᱠᱚᱲᱟ ᱠᱩᱲᱤ ᱚᱱᱠᱟᱜᱤ ᱴᱨᱟᱰᱤᱥᱚᱱᱟᱞ ᱰᱨᱮᱥ ᱛᱮᱠᱩ ᱰᱨᱮᱥ ᱦᱤᱡᱩᱜ ᱢᱟ ᱤᱱᱟᱜᱤᱧ ᱪᱟᱹᱭᱚᱜᱼᱟ ᱡᱟᱛᱮ ᱟᱵᱚᱣᱟᱜ ᱡᱟᱦᱟᱸ ᱥᱟᱱᱛᱟᱞ ᱡᱟᱦᱟᱸ ᱴᱨᱟᱰᱤᱥᱚᱱᱟᱞ ᱠᱟᱱᱟ ᱡᱟᱦᱟᱸ ᱠᱟᱞᱪᱟᱨ ᱠᱟᱱᱟ ᱚᱱᱟ ᱡᱮᱱᱚ ᱵᱟᱝ ᱟᱫᱚᱜ ᱛᱟᱹᱵᱩᱱ ᱢᱟ ᱤᱱᱟᱹ ᱜᱤ ᱤᱱᱟᱹ ᱞᱟᱹᱜᱤᱫ ᱜᱤᱧ ᱠᱷᱚᱡᱚᱜ ᱜᱮᱭᱟ ᱥᱳᱥᱟᱞ ᱢᱤᱰᱤᱭᱟ ᱨᱮ ᱯᱷᱳᱴᱳ ᱯᱚᱥᱴ ᱞᱟᱹᱜᱤᱫ